ᱦᱮᱞᱳ ᱚᱠᱚᱭ ᱪᱟᱣᱞᱟᱢ ᱞᱟᱹᱭᱫᱟ ᱫᱷᱚᱱᱤ ᱫᱟ ᱟᱪᱪᱷᱟ ᱪᱟᱢ ᱟᱹᱠᱷᱨᱤᱧᱮᱫ ᱠᱟᱱ ᱜᱮᱭᱟ ᱚ ᱪᱮᱫ ᱠᱚ ᱪᱟ ᱧᱟᱢᱚᱜ ᱠᱟᱱᱟ ᱚᱻ ᱟᱪᱪᱷᱟ ᱟᱨ ᱡᱚᱢᱟᱜ ᱠᱚ ᱟᱪᱪᱷᱟ ᱟᱨ ᱟᱪᱪᱷᱟ ᱱᱤᱭᱟᱹ ᱤᱭᱟᱹ ᱫᱚᱠᱟᱱ ᱠᱚ ᱪᱮᱫ ᱞᱮᱠᱟ ᱪᱟᱞᱟᱜ ᱠᱟᱱᱟ ᱢᱚᱡᱽ ᱜᱮᱛᱚ ᱚ ᱟᱪᱪᱷᱟ ᱟᱪᱪᱷᱟ ᱱᱤᱭᱟᱹ ᱤᱭᱟᱹ ᱦᱮᱸ ᱞᱟᱹᱭ ᱢᱮ ᱦᱮᱸ ᱦᱮᱸ ᱦᱮᱸ ᱛᱟᱣ ᱛᱟ ᱢᱟᱛᱚ ᱠᱟᱱ ᱜᱮᱭᱟ ᱦᱮᱸ ᱦᱮᱸ ᱤᱧ ᱟᱪᱪᱷᱟ ᱴᱷᱤᱠ ᱜᱮᱭᱟ ᱤᱧᱤᱧ ᱪᱟᱞᱟᱜ ᱠᱟᱱᱟ ᱛᱟᱦᱞᱮ ᱟᱨ ᱤᱭᱟᱹ ᱪᱮᱫ ᱤᱧ ᱞᱟᱹᱭᱮᱫ ᱛᱟᱦᱮᱱᱟ ᱟᱨ ᱤᱧᱮᱢ ᱪᱤᱱᱦᱟᱹᱯ ᱤᱧ ᱠᱟᱱ ᱜᱮᱭᱟ ᱛᱚ ᱪᱤᱱᱦᱟᱹᱣᱤᱧ ᱠᱟᱱᱟᱢ ᱥᱮ ᱵᱟᱝ ᱦᱮᱸ ᱦᱮᱸ ᱚᱨᱩᱯ ᱠᱟᱱ ᱜᱤᱭᱟᱹᱧ ᱟᱪᱪᱷᱟ ᱛᱟᱦᱞᱮ ᱤᱧ ᱦᱟᱸᱜ ᱢᱤᱫ ᱜᱷᱟᱹᱲᱤᱡᱽ ᱯᱚᱨᱤᱧ ᱪᱟᱞᱟᱜ ᱠᱟᱱᱟ ᱴᱷᱤᱠ ᱜᱮᱭᱟ ᱪᱟ ᱫᱚᱠᱟᱱ ᱦᱮᱸ ᱦᱮᱸ ᱴᱷᱤᱠ ᱜᱮᱭᱟ ᱤᱧᱤᱧ ᱪᱟᱞᱟᱜ ᱠᱟᱱᱟ ᱦᱮᱸ ᱪᱟᱞᱟᱣ ᱠᱟᱛᱮᱜ ᱤᱧᱤᱧ ᱯᱷᱳᱱᱟᱢᱟ ᱦᱮᱸ ᱴᱷᱤᱠ ᱜᱮᱭᱟ ᱦᱮᱸ ᱴᱷᱤᱠ ᱜᱮᱭᱟ